ᱥᱟᱭᱠᱮᱞ ᱫᱚ ᱥᱟᱭᱠᱮᱞ ᱫᱚ ᱥᱚᱨᱵᱚ ᱯᱨᱚᱛᱷᱚᱢ ᱢᱚᱡᱽ ᱪᱟᱞᱟᱣ ᱵᱟ ᱟᱹᱨᱩᱵ ᱥᱟᱯᱷᱟ ᱠᱟᱛᱮᱫ ᱫᱚᱦᱚ ᱞᱮᱠᱷᱟᱱ ᱢᱚᱡᱽ ᱛᱟᱦᱮᱱᱟ ᱥᱮ ᱪᱟᱞᱟᱣ ᱫᱚᱨᱠᱟᱨ ᱥᱚᱢᱚᱭ ᱨᱮ ᱢᱚᱴᱚᱨ ᱥᱟᱭᱠᱮᱞ ᱪᱟᱞᱟᱣ ᱛᱟᱦᱮᱱ ᱫᱚᱨᱠᱟᱨ ᱟᱨ ᱵᱟᱭᱤᱠ ᱞᱤᱭᱮ ᱥᱟᱵ ᱠᱟᱜᱼᱟᱢ ᱟᱢ ᱪᱟᱞᱟᱜ ᱠᱟᱱᱟᱢ ᱡᱟᱹᱥᱛᱤ ᱞᱚᱝ ᱰᱨᱟᱭᱤᱵᱷ ᱨᱮ ᱡᱩᱫᱤᱢ ᱪᱟᱞᱟᱜ ᱠᱷᱟᱱ ᱛᱟᱦᱞᱮ ᱡᱟᱹᱥᱛᱤ ᱠᱷᱚᱱ ᱱᱟᱭ ᱠᱚᱨᱮ ᱫᱩ ᱛᱷᱮᱠᱮ ᱛᱤᱱ ᱜᱷᱚᱱᱴᱟ ᱡᱩᱫᱤᱢ ᱫᱩᱲᱩᱵ ᱞᱮᱱᱠᱷᱟᱱ ᱵᱟᱭᱤᱠ ᱨᱮ ᱛᱳ ᱥᱚᱢᱵᱷᱚᱵᱚᱛᱚ ᱞᱟᱸᱜᱟ ᱜᱮᱭᱟ ᱟᱨ ᱥᱚᱛᱚᱨᱠᱚᱛᱟ ᱛᱟᱦᱮᱱ ᱫᱚᱨᱠᱟᱨ ᱱᱤᱭᱟᱹᱴᱟᱜ ᱡᱮ ᱟᱢ ᱡᱟᱦᱟᱸ ᱥᱟᱺᱜᱤᱧ ᱫᱤᱥᱚᱢ ᱥᱮ ᱥᱟᱺᱜᱤᱧ ᱰᱟᱦᱟᱨ ᱛᱮᱢ ᱪᱟᱞᱟᱣ ᱠᱟᱱᱟ ᱵᱟᱭᱤᱠ ᱨᱮ ᱫᱮᱡ ᱠᱟᱛᱮᱫ ᱛᱳ ᱟᱢᱟᱜ ᱥᱤᱨᱵᱚ ᱯᱨᱚᱛᱷᱚᱢ ᱵᱮ ᱞᱴ ᱡᱚᱛᱟᱹ ᱫᱚᱨᱠᱟᱨ ᱵᱮᱹᱞᱴ ᱪᱟᱢᱲᱟᱨ ᱡᱮᱠᱮᱴ ᱫᱚᱨᱠᱟᱨ ᱮᱵᱚᱝ ᱛᱟᱨ ᱢᱚᱫᱽᱫᱷᱮ ᱦᱚᱸ ᱟᱢᱟᱜ ᱦᱮ ᱞᱢᱮ ᱴ ᱫᱚᱨᱠᱟᱨ ᱛᱤᱨᱮ ᱜᱞᱟᱵᱷᱥ ᱫᱚᱨᱠᱟᱨ ᱟᱨ ᱟᱢᱟᱜ ᱮ ᱢᱟᱭᱤᱱᱰ ᱯᱷᱨᱮ ᱥ ᱞᱟᱹᱜᱤᱫ ᱢᱮᱰᱤᱠᱮᱞ ᱵᱚᱠᱥ ᱫᱚᱨᱠᱟᱨ ᱚᱱᱮᱠ ᱟᱭᱢᱟ ᱠᱤᱪᱷᱩ ᱜᱮ ᱟᱢᱟᱜ ᱢᱟᱱᱮ ᱜᱚᱲᱚ ᱛᱟᱦᱮᱱ ᱞᱟᱹᱜᱤᱫ ᱫᱚᱨᱠᱟᱨᱚᱜ ᱛᱟᱢᱟ ᱪᱮᱫᱟᱜ ᱥᱮ ᱥᱟᱺᱜᱤᱧ ᱰᱟᱦᱟᱨ ᱪᱟᱞᱟᱜ ᱥᱚᱢᱚᱭ ᱫᱟᱜ ᱦᱚᱸ ᱛᱮᱛᱟᱝ ᱫᱟᱲᱮᱭᱟᱜᱼᱟ ᱫᱟᱜ ᱦᱚᱸ ᱛᱟᱦᱮᱱ ᱫᱚᱨᱠᱟᱨ